ᱵᱟᱸᱠᱩᱲᱟ ᱦᱚᱱᱚᱛ ᱨᱮ ᱛᱟᱦᱮᱱ ᱚᱲᱟᱜ ᱨᱮᱱᱟᱜ ᱵᱤᱠᱚᱞᱯᱚᱫᱚ ᱟᱢᱫᱟ ᱢᱮᱱᱟᱜᱼᱟ ᱡᱮᱢᱚᱱ ᱵᱟᱡᱟᱨ ᱠᱚᱨᱮ ᱢᱮᱱᱟᱜᱼᱟ ᱦᱚᱴᱮᱞ ᱦᱚᱴᱮᱞ ᱤᱢᱱᱤ ᱱᱟᱣᱟ ᱵᱷᱟᱲᱟ ᱚᱲᱟᱜ ᱠᱚ ᱦᱚᱸ ᱢᱮᱱᱟᱜᱼᱟ ᱱᱟᱯᱟᱭ ᱱᱟᱯᱟᱭᱟ ᱟᱨ ᱱᱚᱣᱟ ᱵᱤᱠᱷᱚᱞᱯᱚ ᱞᱮᱠᱟᱛᱮ ᱦᱚᱱᱚᱛ ᱨᱮᱭᱟᱜ ᱥᱟᱱᱟᱢ ᱵᱟᱡᱟᱨ ᱠᱚᱨᱮ ᱜᱮ ᱱᱚᱣᱟ ᱫᱚᱢ ᱧᱮᱞ ᱧᱟᱢᱟ ᱥᱟᱶᱛᱮ ᱟᱛᱳ ᱴᱚᱞᱟ ᱥᱮᱫ ᱦᱚᱸ ᱡᱩᱫᱤᱢ ᱪᱟᱞᱟᱜᱼᱟ ᱚᱱᱛᱮ ᱦᱚᱸ ᱚᱱᱠᱟ ᱤᱠᱳ ᱥᱤᱥᱴᱮᱢ ᱠᱚ ᱢᱮᱱᱟᱜᱼᱟ ᱡᱟᱦᱟᱸ ᱠᱚᱨᱮ ᱟᱢ ᱛᱟᱦᱮᱸ ᱫᱟᱲᱮ ᱟᱢ ᱚᱱᱠᱟᱱᱟᱜ ᱚᱲᱟᱜ ᱠᱚᱦᱚᱸ ᱢᱮᱱᱟᱜᱼᱟ ᱟᱨ ᱚᱲᱟᱜ ᱨᱮᱱᱟᱜ ᱵᱷᱟᱲᱟ ᱫᱚ ᱚᱲᱟᱜ ᱞᱮᱠᱟᱛᱮ ᱟᱭᱢᱟ ᱟᱭᱢᱟ ᱡᱮᱢᱚᱱ ᱦᱩᱰᱤᱝ ᱚᱲᱟᱜ ᱠᱚᱫᱚ ᱦᱟᱡᱟᱨ ᱴᱟᱠᱟ ᱚᱱᱠᱟ ᱠᱷᱚᱱ ᱥᱩᱨᱩ ᱠᱟᱛᱮ ᱟᱨ ᱚᱱᱠᱟ ᱵᱚᱰᱚ ᱚᱲᱟᱜ ᱠᱚ ᱫᱚ ᱡᱟᱭᱜᱟ ᱟᱹᱱᱤᱡ ᱠᱟᱹᱣᱲᱤ ᱞᱟᱜᱟᱜᱼᱟ ᱟᱨ ᱥᱮᱪᱮᱫ ᱞᱟᱹᱜᱤᱫ ᱠᱚ ᱦᱤᱡᱩᱜ ᱠᱷᱟᱱ ᱩᱱᱠᱩ ᱞᱟᱹᱜᱤᱫ ᱚᱲᱟᱜ ᱨᱮᱱᱟᱜ ᱵᱮᱵᱚᱥᱛᱷᱟ ᱦᱚᱸ ᱢᱮᱱᱟᱜᱼᱟ ᱟᱨ ᱟᱨ ᱡᱟᱦᱟᱸ ᱞᱮᱠᱟ ᱚᱲᱟᱜ ᱮᱢ ᱦᱟᱛᱟᱣᱟ ᱚᱱᱠᱟ ᱜᱮ ᱚᱲᱟᱜ ᱨᱮᱱᱟᱜ ᱠᱟᱹᱣᱲᱤ ᱦᱚᱸ ᱞᱟᱜᱟᱜᱼᱟ ᱟᱨ ᱡᱩᱫᱤ ᱟᱛᱳ ᱴᱚᱞᱟ ᱠᱚᱨᱮᱢ ᱪᱟᱞᱟᱜᱼᱟ ᱮᱸᱰᱮᱠᱷᱟᱱ ᱟᱢ ᱡᱟᱦᱟᱸᱭᱟᱜ ᱚᱲᱟᱜ ᱨᱮᱜᱮᱢ ᱛᱟᱦᱮᱸᱫᱟᱲᱮᱭᱟᱜᱼᱟ ᱢᱤᱫ ᱵᱟᱨ ᱧᱤᱫᱟᱹ ᱫᱚ ᱚᱱᱟ ᱨᱮᱱᱟᱜ ᱠᱚᱱᱚ ᱠᱟᱹᱣᱰᱤ ᱵᱟᱝ ᱞᱟᱜᱟᱜᱼᱟ ᱢᱮᱱᱠᱷᱟᱱ ᱡᱩᱫᱤ ᱟᱢ ᱠᱤᱪᱷᱩ ᱫᱤᱱ ᱮᱢ ᱛᱟᱦᱮᱱᱟ ᱟᱢ ᱟᱛᱳ ᱨᱮᱱ ᱢᱟᱺᱡᱷᱤ ᱞᱟᱭ ᱠᱟᱛᱮ ᱚᱸᱰᱮ ᱛᱟᱦᱮᱱ ᱨᱮᱱᱟᱜ ᱵᱮᱵᱚᱥᱛᱷᱟ ᱠᱚ ᱮᱢ ᱫᱟᱲᱮᱭᱟᱢᱟ ᱟᱨ ᱵᱟᱡᱟᱨ ᱨᱮᱢᱟ ᱦᱚᱴᱮᱞ ᱟᱨ ᱵᱷᱟᱲᱟ ᱚᱲᱟᱜ ᱠᱚᱢᱟ ᱢᱮᱱᱟᱜ ᱜᱮᱭᱟ ᱡᱟᱦᱟᱸ ᱠᱚ ᱫᱚ ᱢᱤᱫ ᱜᱮᱥᱟᱭ ᱠᱷᱚᱱ ᱥᱩᱨᱩ ᱠᱟᱛᱮ ᱪᱮᱛᱟᱱ ᱥᱮᱫ ᱟᱢ ᱡᱟᱦᱟᱸ ᱛᱤᱱᱟᱹᱜ ᱮᱢ ᱮᱢ ᱫᱟᱲᱮᱭᱟᱜ ᱚᱱᱠᱟ ᱜᱮ ᱵᱷᱟᱹᱜᱤ ᱚᱲᱟᱜ ᱮᱢ ᱧᱟᱢᱟ ᱚᱱᱟ ᱛᱮ ᱞᱟᱹᱭ ᱜᱟᱱᱚᱜᱼᱟ ᱵᱟᱸᱠᱩᱲᱟ ᱦᱚᱱᱚᱛ ᱨᱮ ᱱᱚᱣᱟ ᱚᱲᱟᱜ ᱠᱷᱚᱱᱟᱜ ᱵᱮᱵᱚᱥᱛᱷᱟ ᱢᱚᱴᱟ ᱢᱚᱴᱤ ᱜᱚᱴᱟ ᱜᱮᱢ ᱧᱟᱢᱟ ᱢᱤᱫ ᱵᱟᱨ ᱮᱞᱟᱠᱟ ᱵᱟᱫᱽ ᱫᱤᱭᱮ